ᱡᱷᱟᱲᱠᱷᱚᱸᱰᱨᱮ ᱥᱚᱢᱚᱥᱥᱟ ᱫᱚ ᱟᱹᱰᱤᱜᱮ ᱫᱤᱠᱠᱟᱹᱛ ᱜᱮᱭᱟ ᱪᱤᱠᱟᱹᱛᱮ ᱥᱮ

ᱡᱟᱦᱟᱸᱭ ᱜᱮ ᱯᱮᱨᱮᱡ ᱦᱚᱲᱢᱚ ᱤᱫᱤ ᱞᱟᱹᱜᱤᱫ ᱛᱮᱦᱚᱸ ᱟᱹᱰᱤ ᱠᱚᱥᱴᱚᱜ ᱟᱞᱮ ᱟᱫᱚ ᱚᱱᱟ ᱞᱟᱹᱜᱤᱫ

ᱤᱱᱟᱹᱜ ᱛᱮᱜᱮ ᱡᱤᱵᱚᱱ ᱠᱚᱛᱟᱭ ᱪᱟᱞᱟᱜᱼᱟ ᱚᱱᱟ ᱞᱟᱹᱜᱤᱫ ᱤᱧ ᱢᱮᱱᱮᱫᱼᱟ ᱠᱤ ᱟᱞᱮᱦᱚᱸ ᱱᱚᱛᱮ ᱥᱩᱨ ᱥᱮᱫᱨᱮ ᱵᱮᱱᱟᱣ ᱠᱷᱟᱱ ᱦᱩᱱᱟᱹᱝ ᱟᱹᱰᱤ ᱞᱮ ᱥᱩᱵᱤᱫᱷᱟᱜᱼᱟ ᱟᱨ ᱵᱮᱥᱼᱵᱮᱥ ᱨᱟᱱ ᱠᱚᱦᱚᱸ ᱞᱮ ᱧᱟᱢᱟ ᱡᱟᱦᱟᱱᱟᱜ ᱜᱮ ᱦᱚᱯᱚᱱ ᱦᱚᱯᱚᱱᱟᱜ ᱥᱚᱢᱚᱥᱥᱟ ᱦᱚᱸ ᱞᱟᱡ ᱦᱟᱹᱥᱩ ᱵᱚᱦᱚᱜ ᱦᱟᱹᱥᱩ ᱦᱚᱸ ᱛᱳ ᱱᱚᱛᱮ ᱥᱩᱨ ᱨᱮ ᱛᱟᱦᱮᱱ ᱠᱷᱟᱱ ᱥᱚᱸᱜᱮᱞᱮ ᱪᱟᱞᱟᱣ ᱜᱚᱫᱚᱜᱼᱟ ᱵᱟᱠᱷᱟᱱ ᱚᱱᱟ ᱞᱟᱹᱜᱤᱫᱦᱚᱸ ᱟᱞᱮ ᱟᱹᱰᱤ ᱡᱷᱟᱹᱞ ᱪᱟᱞᱟᱣ ᱦᱩᱭ ᱟᱞᱮᱭᱟ ᱟᱨ ᱱᱚᱝᱠᱟᱱᱟᱜ ᱥᱤᱛᱩᱝ ᱡᱚᱠᱷᱮᱡ ᱢᱟ ᱟᱨᱦᱚᱸᱜᱮ ᱠᱚᱥᱴᱚᱜ ᱟᱞᱮ ᱪᱮᱠᱟᱛᱮ ᱥᱮ ᱩᱱᱟᱹᱜ ᱥᱤᱛᱩᱝᱨᱮ ᱩᱱᱟᱹᱜ ᱡᱷᱟᱹᱞ ᱵᱚᱦᱚᱜ ᱦᱟᱹᱥᱩ ᱞᱟᱡ ᱦᱟᱹᱥᱩᱛᱮ ᱦᱟᱹᱥᱩᱭᱮᱭᱟ ᱟᱨ ᱩᱱᱟᱹᱜ ᱡᱷᱟᱹᱞᱮᱢ ᱪᱟᱞᱟᱜᱼᱟ ᱛᱳ ᱮᱱᱠᱷᱟᱱ ᱢᱟ ᱩᱱᱤ ᱢᱟ ᱟᱨᱦᱚᱸᱭ ᱞᱟᱛᱣᱟᱜ ᱪᱟᱵᱟᱜᱼᱟ ᱟᱨᱦᱚᱸ ᱩᱱᱤᱭᱟᱜ ᱛᱟᱭ ᱡᱟᱹᱥᱛᱤᱜ ᱠᱷᱟᱱ ᱫᱚ ᱟᱨᱦᱚᱸ ᱚᱱᱟ ᱠᱷᱚᱡᱟᱜ ᱡᱷᱟᱹᱞ ᱪᱟᱞᱟᱣ ᱦᱩᱭᱩᱜᱼᱟ ᱚᱱᱟ ᱞᱟᱹᱜᱤᱫ ᱤᱧ ᱢᱮᱱᱮᱫᱼᱟ ᱟᱞᱮ ᱱᱚᱛᱮ ᱥᱩᱨ ᱨᱮ ᱛᱟᱦᱮᱱ ᱠᱷᱟᱱ ᱟᱞᱮ ᱟᱹᱰᱤᱞᱮ ᱥᱩᱵᱤᱫᱷᱟᱹᱜᱼᱟ